ᱥᱟᱜᱽᱲᱟᱢ ᱥᱮᱴᱮᱨ ᱨᱮᱱᱟᱜ ᱚᱵᱷᱟᱵᱽ ᱫᱚ ᱵᱟᱹᱱᱩᱜ ᱛᱟᱞᱮᱭᱟ ᱥᱩᱨ ᱥᱩᱯᱩᱨ ᱨᱮᱜᱮ ᱥᱟᱦᱟᱨ ᱥᱮ ᱥᱟᱦᱟᱨ ᱨᱮᱜᱮ ᱪᱟᱞᱟᱜ ᱦᱚᱸ ᱥᱟᱜᱽᱲᱟᱢ ᱫᱚ ᱢᱮᱱᱟᱜᱼᱟ ᱟᱹᱰᱤ ᱥᱩᱵᱤᱫᱟ ᱱᱟᱯᱟᱭ ᱜᱮ ᱢᱮᱱᱟᱜᱼᱟ ᱡᱚᱛᱱᱟᱣ ᱞᱟᱹᱜᱤᱫ ᱱᱚᱸᱰᱮ ᱜᱮ ᱨᱟᱱ ᱢᱩᱨᱜᱟᱹᱱ ᱠᱚ ᱡᱚᱛᱚ ᱥᱩᱨ ᱥᱩᱯᱩᱨ ᱨᱮᱜᱮ ᱟᱞᱮᱭᱟᱜ ᱫᱚ ᱢᱮᱱᱟᱜᱼᱟ ᱠᱟᱹᱢᱤ ᱠᱚ ᱫᱟᱲᱮ ᱧᱟᱢ ᱞᱟᱹᱜᱤᱫ ᱚ ᱥᱩᱨ ᱥᱩᱯᱩᱨ ᱨᱮᱜᱮ ᱠᱟᱹᱢᱤ ᱠᱚᱦᱚᱸ ᱱᱚᱸᱰᱮ ᱫᱚ ᱢᱮᱱᱟᱜ ᱛᱟᱞᱮᱭᱟ ᱚᱱᱟ ᱠᱷᱟᱹᱛᱤᱨ ᱟᱞᱮᱭᱟᱜ ᱫᱚ ᱥᱟᱱᱟᱢ ᱜᱮ ᱥᱩᱵᱤᱫᱟ ᱜᱮᱞᱮ ᱧᱟᱢᱮᱫᱟ ᱱᱚᱸᱰᱮ ᱠᱷᱚᱱ ᱫᱚ